ᱦᱮᱞᱳ ᱜᱮᱥ ᱵᱟᱝ ᱦᱮᱡ ᱟᱠᱟᱱ ᱛᱤᱧᱟᱹ ᱚᱱᱟ ᱞᱟᱹᱜᱤᱫ ᱜᱮ ᱯᱷᱳᱱ ᱞᱮᱫᱟᱢ ᱥᱮ ᱪᱮᱫ ᱛᱚ ᱵᱟᱝ ᱦᱮᱡ ᱟᱠᱟᱱ ᱛᱤᱧᱟᱹ ᱚᱱᱟᱛᱤᱧ ᱯᱷᱳᱱ ᱨᱩᱣᱟᱹᱲ ᱟᱠᱟᱫᱟ ᱜᱮᱥ ᱧᱮᱞ ᱠᱟᱹᱛᱤᱧ ᱢᱮ ᱟᱨ ᱯᱟᱸᱡᱟ ᱠᱟᱛᱮᱫ ᱢᱟᱱᱮ ᱜᱮᱥ ᱫᱚ ᱮᱢᱟᱣᱟᱹᱧ ᱢᱮ ᱤᱧᱟᱹᱜ ᱢᱟᱱᱮ ᱟᱫᱷᱟᱨ ᱠᱟᱨᱰ ᱠᱚ ᱟᱨ ᱪᱮᱫ ᱠᱚ ᱞᱟᱹᱠᱛᱤᱜ ᱠᱟᱱᱟ ᱚᱱᱟᱨᱮ ᱯᱷᱚᱴᱚᱼᱠᱚᱯᱤ ᱥᱮ ᱡᱮᱨᱚᱠᱥ ᱛᱚ ᱜᱮᱥ ᱱᱚᱢᱵᱚᱨ ᱤᱧᱟᱹᱜ ᱢᱟᱱᱮ ᱦᱤᱡᱩᱜ ᱨᱮᱭᱟᱜ ᱪᱟᱨ ᱛᱟᱨᱤᱠᱷ ᱨᱮ ᱛᱟᱦᱮᱸ ᱞᱮᱱ ᱛᱤᱧᱟᱹ ᱛᱚ ᱵᱟᱝ ᱦᱮᱡ ᱟᱠᱟᱱ ᱛᱤᱧᱟᱹ ᱚᱱᱟ ᱠᱚ ᱯᱟᱸᱡᱟ ᱠᱟᱛᱮᱫ ᱢᱟᱱᱮ ᱞᱟᱭᱟᱹᱧ ᱢᱮ ᱛᱤᱥᱚᱜ ᱜᱮᱥᱮᱢ ᱮᱢᱟᱹᱧᱟ